ᱤᱧ ᱱᱟᱜᱟᱢ ᱨᱮ ᱯᱟᱲᱦᱟᱣ ᱠᱟᱛᱮᱫ ᱤᱧ ᱧᱮᱞ ᱟᱠᱟᱫᱟ ᱡᱮ ᱵᱟᱝᱢᱟ ᱥᱮᱫᱟᱭ ᱵᱤᱫᱟᱹᱞ ᱨᱮ ᱥᱚᱛᱤᱫᱟᱦᱚ ᱯᱨᱚᱛᱷᱟ ᱢᱤᱫᱴᱮᱱ ᱠᱟᱛᱷᱟ ᱛᱟᱦᱮᱸ ᱠᱟᱱᱟ ᱚᱱᱟ ᱥᱚᱛᱤᱫᱟᱦᱚ ᱯᱨᱚᱛᱷᱟ ᱨᱮᱫᱚ ᱧᱮᱞ ᱟᱠᱟᱱᱟ ᱵᱟᱝᱢᱟ ᱥᱮᱫᱟᱭ ᱫᱚ ᱢᱤᱫᱴᱮᱱ ᱥᱟᱴ ᱥᱳᱛᱛᱚᱨ ᱵᱚᱭᱚᱥ ᱦᱚᱲ ᱥᱟᱶᱛᱮ ᱢᱤᱫᱴᱮᱱ ᱫᱚᱥ ᱵᱟᱨᱚ ᱵᱚᱪᱷᱚᱨ ᱨᱮᱱ ᱜᱤᱫᱽᱨᱟᱹ ᱠᱩᱲᱤ ᱜᱤᱫᱽᱨᱟᱹ ᱠᱚ ᱵᱟᱯᱞᱟᱭᱮᱫᱮ ᱠᱟᱱ ᱛᱟᱦᱮᱸᱫ ᱢᱮᱱᱠᱷᱟᱱ ᱩᱱᱠᱤᱱ ᱫᱚ ᱢᱤᱫ ᱵᱟᱨ ᱵᱚᱪᱷᱚᱨ ᱡᱤᱭᱚᱱ ᱠᱷᱟᱰᱟᱣ ᱠᱟᱛᱮᱫ ᱧᱮᱞᱚᱜ ᱠᱟᱱᱟ ᱡᱮ ᱩᱱᱤ ᱟᱡ ᱡᱟᱶᱟᱭ ᱫᱚ ᱜᱚᱡ ᱮᱱ ᱛᱟᱭᱟ ᱚᱱᱟ ᱚᱠᱛᱮᱨᱮ ᱛᱟᱦᱞᱮ ᱱᱚᱝᱠᱟᱱᱟᱜ ᱟᱹᱨᱤ ᱛᱟᱦᱮᱸ ᱠᱟᱱᱟ ᱵᱟᱝᱢᱟ ᱩᱱᱤ ᱜᱚᱡ ᱦᱚᱲᱢᱚ ᱥᱟᱞᱟᱜ ᱥᱟᱨᱟ ᱨᱮ ᱩᱱᱤ ᱥᱟᱶᱛᱮ ᱟᱡ ᱵᱟᱹᱦᱩ ᱦᱚᱸᱠᱚ ᱡᱳᱨ ᱠᱟᱛᱮᱫ ᱠᱚ ᱚᱱᱟ ᱥᱟᱨᱟ ᱨᱮᱠᱚ ᱞᱟᱫᱮᱭᱮᱫᱮ ᱠᱟᱱ ᱛᱟᱦᱮᱸᱫᱼᱟ ᱟᱨ ᱞᱟᱫᱮ ᱠᱟᱛᱮᱫ ᱚᱱᱠᱟ ᱠᱟᱛᱮᱫ ᱠᱚ ᱜᱚᱡ ᱮᱫ ᱠᱚ ᱛᱟᱦᱮᱸᱫᱼᱟ ᱢᱮᱱᱠᱷᱟᱱ ᱱᱚᱝᱠᱟ ᱢᱤᱫ ᱵᱟᱨ ᱵᱚᱪᱷᱚᱨ ᱯᱮ ᱵᱚᱪᱷᱚᱨ ᱢᱚᱬᱮ ᱵᱚᱪᱷᱚᱨ ᱛᱩᱨᱩᱭ ᱵᱚᱪᱷᱚᱨ ᱱᱚᱝᱠᱟ ᱜᱮ ᱪᱟᱞᱟᱣ ᱤᱫᱤ ᱛᱟᱦᱮᱸᱜᱼᱟ ᱢᱮᱱᱠᱷᱟᱱ ᱚᱱᱟ ᱠᱚᱡ ᱧᱮᱞ ᱠᱟᱛᱮᱫ ᱩᱱ ᱚᱠᱛᱚ ᱟᱵᱚᱨᱮᱱ ᱢᱚᱦᱟᱱ ᱵᱮᱠᱛᱤ ᱡᱟᱦᱟᱸ ᱠᱚᱡ ᱠᱚ ᱛᱟᱦᱮᱸ ᱠᱟᱱᱟ ᱨᱟᱡᱟ ᱨᱟᱢᱢᱳᱦᱚᱱ ᱨᱟᱭ ᱤᱥᱥᱚᱨ ᱪᱚᱸᱫᱽᱨᱚ ᱵᱤᱫᱽᱫᱟᱥᱟᱜᱚᱨ ᱩᱱ ᱚᱠᱛᱚ ᱩᱱᱤ ᱨᱟᱡᱟ ᱨᱟᱢᱢᱳᱦᱚᱱ ᱨᱟᱭ ᱚᱱᱟ ᱨᱮᱭ ᱵᱤᱨᱳᱫ ᱞᱮᱫᱟ ᱦᱮᱸ ᱥᱮ ᱵᱟᱝ ᱟᱨ ᱚᱱᱟᱨᱮ ᱵᱤᱨᱳᱫ ᱠᱷᱟᱹᱛᱤᱨ ᱛᱮ ᱟᱴᱷᱟᱨᱚ ᱩᱱᱚᱛᱤᱨᱤᱥ ᱥᱟᱞ ᱠᱷᱚᱱ ᱩᱱᱤ ᱫᱚ ᱢᱟᱱᱮ ᱞᱮᱛᱟᱲᱜᱮ ᱟᱴᱷᱟᱨᱳᱥᱚ ᱮᱠᱥᱚᱴᱴᱤ ᱥᱟᱞ ᱫᱷᱟᱹᱵᱤᱡ ᱮ ᱵᱤᱨᱳᱫ ᱞᱮᱫᱟ ᱟᱨ ᱚᱱᱟ ᱠᱷᱟᱹᱛᱤᱨ ᱛᱮᱜᱮ ᱛᱤᱦᱤᱧ ᱚᱱᱟ ᱯᱨᱚᱛᱷᱟ ᱫᱚ ᱵᱟᱹᱭ ᱵᱟᱹᱭ ᱛᱮ ᱦᱟᱹᱯᱤᱫ ᱟᱠᱟᱱ ᱛᱟᱵᱚᱱᱟ